ᱟᱹᱰᱤ ᱱᱟᱯᱟᱭ ᱠᱟᱛᱷᱟ ᱵᱤᱱ ᱥᱟᱶᱟᱞ ᱵᱤᱱ ᱠᱩᱞᱤ ᱠᱤᱫᱤᱧᱟ ᱟᱫᱚ ᱟᱹᱞᱤᱧ ᱞᱟᱹᱭᱮᱫᱼᱟ ᱱᱤᱭᱟᱹ ᱱᱚᱣᱟ ᱟᱞᱮᱭᱟᱜ ᱜᱚᱨᱟᱢ ᱨᱮ ᱥᱮ ᱟᱞᱮᱭᱟᱜ ᱥᱮ ᱥᱩᱨ ᱨᱮᱭᱟᱜ ᱜᱚᱨᱟᱢ ᱠᱚᱨᱮ ᱡᱟᱦᱟᱸ ᱛᱤᱥ ᱜᱮ ᱵᱳᱭᱴᱷᱚᱠ ᱠᱚ ᱦᱩᱭᱩᱜᱼᱟ ᱟᱫᱚ ᱡᱟᱦᱟᱸ ᱛᱤᱱᱟᱹᱜ ᱜᱮ ᱢᱟᱹᱡᱷᱤ ᱢᱚᱬᱮ ᱦᱚᱲ ᱠᱚ ᱫᱩᱲᱩᱵᱼᱟ ᱡᱟᱦᱟᱱᱟᱜ ᱡᱤᱱᱤᱥ ᱨᱮᱜᱮ ᱵᱤᱪᱟᱨ ᱵᱤᱢᱟᱥ ᱦᱩᱭᱩᱜᱼᱟ ᱟᱫᱚ ᱟᱹᱰᱤ ᱦᱚᱲ ᱠᱚ ᱥᱚᱦᱢᱚᱛ ᱠᱚ ᱛᱟᱦᱮᱱᱟ ᱟᱨ ᱢᱤᱫ ᱵᱟᱨ ᱦᱚᱲᱜᱮ ᱥᱚᱦᱚᱢᱚᱛ ᱵᱟᱠᱚ ᱛᱟᱦᱮᱱᱟ ᱟᱫᱚ ᱩᱱᱠᱩ ᱟᱠᱚ ᱟᱠᱚ ᱛᱟᱞᱟᱨᱮ ᱢᱟᱱᱮ ᱤᱭᱟᱹ ᱠᱚ ᱟᱹᱰᱤᱜᱟᱱ ᱛᱚᱨᱠᱚ ᱵᱤᱛᱚᱨᱠᱚ ᱦᱩᱭᱩᱜᱼᱟ ᱟᱫᱚ ᱡᱩᱫᱤ ᱟᱠᱚ ᱢᱚᱫᱽᱫᱷᱮ ᱨᱮ ᱡᱩᱫᱤ ᱡᱟᱦᱟᱱᱟᱜ ᱥᱳᱞᱤᱥᱚᱱ ᱠᱚ ᱵᱟᱭ ᱧᱟᱢᱚᱜᱼᱟ ᱟᱨ ᱡᱟᱦᱟᱱᱟᱜ ᱯᱷᱮᱭᱥᱚᱞᱟ ᱵᱟᱭ ᱦᱩᱭᱩᱜᱼᱟ ᱮᱱᱠᱷᱟᱱ ᱫᱚ ᱟᱠᱚ ᱯᱨᱚᱥᱟᱥᱚᱱ ᱴᱷᱮᱱ ᱠᱚ ᱪᱟᱞᱟᱜᱼᱟ ᱟᱨ ᱟᱠᱚᱣᱟᱜ ᱥᱚᱢᱚᱥᱥᱟ ᱠᱚ ᱞᱟᱹᱭᱼᱟ ᱟᱨ ᱚᱱᱟ ᱡᱤᱱᱤᱥ ᱩᱱᱠᱩ ᱯᱨᱚᱥᱟᱥᱚᱱ ᱢᱟᱹᱡᱷᱤ ᱛᱟᱠᱚ ᱵᱩᱡᱷᱟᱹᱣᱮᱭᱟ ᱟᱨ ᱡᱟᱦᱟᱸ ᱜᱮ ᱯᱨᱚᱵᱽᱞᱮᱢᱮᱭᱟ ᱡᱟᱦᱟᱸᱜᱮ ᱥᱚᱢᱚᱥᱥᱟ ᱢᱮᱱᱟᱜᱼᱟ ᱚᱱᱟ ᱠᱚ ᱥᱩᱞᱡᱷᱟᱹᱣᱟ ᱟᱫᱚ ᱡᱟᱦᱟᱸ ᱞᱮᱠᱟ ᱛᱮᱜᱮ ᱡᱟᱦᱟᱸᱜᱮ ᱥᱚᱢᱚᱥᱥᱟ ᱦᱩᱭᱩᱜᱼᱟ ᱚᱱᱟ ᱦᱟᱸᱜ ᱥᱚᱢᱟᱫᱷᱟᱱ ᱦᱩᱭᱩᱜᱼᱟ ᱤᱭᱟᱛᱚ ᱱᱚᱣᱟ ᱵᱳᱭᱴᱷᱚᱠ ᱨᱮᱜᱮ ᱦᱩᱭᱩᱜᱼᱟ ᱟᱛᱳ ᱵᱳᱭᱴᱷᱚᱠ ᱨᱮ ᱡᱩᱫᱤ ᱟᱹᱛᱩᱣᱟᱜ ᱵᱳᱭᱴᱷᱚᱠ ᱨᱮ ᱚᱱᱟ ᱡᱤᱱᱤᱥ ᱵᱟᱭ ᱤᱭᱟᱹ ᱥᱚᱢᱟᱫᱷᱟᱱᱚᱜᱼᱟ ᱚᱱᱟ ᱡᱤᱱᱤᱥ ᱯᱨᱚᱥᱟᱥᱚᱱ ᱨᱮᱦᱚᱸ ᱠᱚ ᱤᱫᱤᱭᱟ ᱟᱨ ᱚᱱᱟᱠᱚ ᱥᱚᱢᱟᱫᱷᱟᱱᱟ